ᱟᱞᱮ ᱫᱚ ᱢᱟᱺᱡᱷᱤ ᱛᱷᱟᱱ ᱡᱟᱦᱮᱨ ᱛᱷᱟᱱ ᱨᱮ ᱯᱩᱡᱟᱹ ᱡᱚᱠᱷᱚᱱ ᱡᱮ ᱩᱯᱟᱹᱥ ᱩᱯᱟᱹᱥᱞᱮ ᱛᱟᱦᱮᱱᱟ ᱡᱮ ᱚᱲᱟᱜ ᱚᱲᱟᱜ ᱯᱤᱰᱟᱹ ᱪᱷᱟᱴᱠᱟ ᱨᱟᱪᱟ ᱜᱮᱡ ᱜᱩᱨᱤᱡ ᱛᱤᱠᱤ ᱥᱚᱵᱚᱫ ᱩᱢ ᱰᱟᱹᱵᱽᱨᱟᱹ ᱥᱟᱯᱷᱟ ᱯᱷᱟᱨᱪᱟ ᱠᱟᱛᱮᱫ ᱨᱚᱜ ᱱᱟᱹᱠᱤᱡ ᱠᱟᱛᱮᱫ ᱡᱟᱦᱮᱨ ᱛᱷᱟᱱ ᱠᱚ ᱪᱟᱞᱟᱜᱼᱟ ᱢᱟᱺᱡᱷᱤ ᱛᱷᱟᱱ ᱠᱚ ᱪᱟᱞᱟᱜᱼᱟ ᱯᱩᱡᱟᱹ ᱵᱟᱲᱟ ᱠᱟᱛᱮᱫ ᱛᱟᱨᱯᱚᱨᱮ ᱠᱩᱲᱤ ᱦᱚᱯᱚᱱ ᱦᱚᱸ ᱠᱚ ᱡᱚᱢ ᱧᱩᱜᱼᱟ